ᱤᱥᱢᱟᱨᱴ ᱯᱷᱳᱱ ᱥᱮ ᱜᱤᱫᱽᱨᱟᱹ ᱠᱚ ᱥᱮ ᱯᱷᱳᱱ ᱛᱮᱦᱚᱢ ᱜᱟᱞᱢᱟᱨᱟᱣ ᱫᱟᱲᱮᱭᱟᱜᱼᱟ ᱥᱮ ᱯᱮᱲᱟ ᱠᱚᱴᱷᱮᱱ ᱥᱮ ᱟᱹᱰᱤ ᱚᱠᱚᱭ ᱠᱚ ᱨᱩᱣᱟᱹ ᱦᱟᱹᱥᱩ ᱠᱚ ᱧᱟᱢ ᱞᱮᱠᱚ ᱠᱷᱟᱡ ᱥᱮᱢ ᱯᱷᱳᱱᱟ ᱥᱮ ᱢᱚᱡᱽ ᱜᱮ ᱢᱮᱱᱟᱜ ᱯᱮᱭᱟ ᱥᱮ ᱵᱟᱝ ᱥᱮ ᱮᱢᱟᱱ ᱛᱮᱭᱟᱜ ᱟᱹᱰᱤ ᱟᱭᱢᱟ ᱜᱤᱫᱽᱨᱟᱹ ᱠᱚ ᱥᱮ ᱯᱟᱲᱦᱟᱣ ᱫᱟᱲᱮᱭᱟᱜᱼᱟ ᱠᱚ ᱢᱳᱵᱟᱭᱤᱞ ᱠᱷᱚᱡ ᱜᱮ ᱧᱮᱞ ᱫᱟᱲᱮ ᱠᱚᱣᱟᱢ ᱥᱮ ᱴᱤᱭᱩᱥᱚᱱ ᱠᱚ ᱢᱳᱵᱟᱭᱤᱞ ᱨᱮᱠᱚ ᱧᱮᱞ ᱞᱮᱠᱷᱟᱱ ᱴᱤᱭᱩᱥᱚᱱ ᱟᱞᱚ ᱠᱚ ᱪᱟᱞᱟᱜᱢᱟ ᱢᱳᱵᱟᱭᱤᱞ ᱜᱮ ᱠᱚ ᱧᱮᱞᱢᱟ ᱪᱮᱫᱟᱜ ᱛᱮ ᱢᱳᱵᱟᱭᱤᱞ ᱫᱚ ᱡᱚᱛᱚ ᱠᱷᱚᱱ ᱡᱚᱛᱚ ᱞᱮᱠᱟ ᱧᱟᱢᱚᱜᱼᱟ ᱥᱮ ᱪᱤᱫ ᱫᱟᱲᱮᱭᱟᱜᱼᱟ ᱥᱮ ᱧᱤᱫᱟᱹ ᱧᱩᱛ ᱨᱮ ᱯᱟᱲᱟᱣ ᱞᱮᱱᱠᱷᱟᱱ ᱥᱮ ᱞᱟᱭᱤᱱ ᱫᱟᱹᱲ ᱠᱮᱫᱟ ᱥᱮ ᱢᱳᱵᱟᱭᱤᱞ ᱦᱚᱢ ᱴᱟᱪ ᱫᱟᱲᱮᱭᱟᱜᱼᱟ ᱥᱮ ᱴᱟᱪ ᱠᱟᱛᱮᱫ ᱯᱟᱲᱦᱟᱣ ᱫᱟᱲᱮᱭᱟᱜᱼᱟ ᱢᱳᱵᱟᱭᱤᱞ ᱠᱷᱚᱡ ᱜᱮ